ᱟᱞᱮ ᱥᱮᱫᱟᱜ ᱴᱚᱴᱷᱟ ᱨᱮᱫᱚ ᱵᱤᱥᱤ ᱠᱟᱛᱞᱟ ᱦᱟᱹᱠᱩ ᱠᱚ ᱪᱟᱦᱤᱫᱟ ᱜᱮᱭᱟ ᱯᱨᱚᱛᱤ ᱜᱟᱹᱰᱭᱟᱹᱨᱮ ᱠᱟᱛᱞᱟ ᱦᱟᱠᱳ ᱜᱮᱠᱚ ᱪᱟᱥ ᱠᱚᱣᱟ ᱠᱟᱛᱞᱟ ᱦᱟᱠᱳ ᱫᱚ

ᱜᱚᱱᱚᱝ ᱫᱚ ᱦᱳᱭᱳᱜ ᱠᱟᱱᱟ ᱰᱮᱲᱥᱚ ᱛᱷᱮᱹᱠᱮᱹ ᱫᱩᱥᱚ